ᱵᱤᱨᱵᱷᱩᱢ ᱨᱮᱱᱟᱜ ᱫᱚ ᱯᱷᱮᱢᱟᱥ ᱟᱹᱰᱤ ᱧᱩᱛᱩᱢᱟᱱ ᱢᱮᱞᱟ ᱠᱟᱱ ᱜᱮᱭᱟ ᱡᱚᱭᱫᱮᱵ ᱢᱮᱞᱟ ᱡᱟᱦᱟᱫᱚ ᱟᱨᱦᱚᱸ ᱠᱮᱸᱫᱩᱞᱤ ᱢᱮᱞᱟ ᱦᱚᱸᱠᱚ ᱢᱮᱛᱟᱜᱼᱟ ᱛᱳ ᱡᱚᱭᱫᱮᱵ ᱧᱩᱛᱩᱢ ᱟᱨᱠᱤ ᱵᱤᱨᱵᱷᱩᱢ ᱨᱮᱱᱟᱜ ᱡᱟᱦᱟᱴᱟᱜ ᱧᱩᱛᱩᱢᱟᱱ ᱡᱚᱭᱫᱮᱵ ᱢᱮᱞᱟ ᱚᱱᱟ ᱫᱚ ᱵᱤᱨᱵᱷᱩᱢ ᱡᱮᱞᱟ ᱨᱮᱱᱟᱜ ᱥᱚᱫᱚᱨ ᱞᱮᱱᱰ ᱢᱟᱨᱠ ᱦᱤᱥᱟᱹᱵ ᱛᱮ ᱮᱠᱟᱞ ᱜᱮ ᱢᱮᱱ ᱜᱟᱱᱚᱜᱼᱟ ᱪᱮᱫᱟᱜ ᱥᱮ ᱱᱚᱣᱟ ᱡᱚᱭᱫᱮᱵ ᱢᱮᱞᱟ ᱟᱵᱚ ᱯᱚᱥᱪᱤᱢᱵᱟᱝᱞᱟ ᱵᱟᱨᱦᱮ ᱠᱷᱚᱱ ᱦᱚᱸ ᱟᱹᱰᱤ ᱟᱹᱰᱤ ᱫᱤᱥᱚᱢ ᱨᱮ ᱵᱟᱹᱣᱞ ᱢᱮᱞᱟ ᱦᱤᱥᱟᱹᱵ ᱛᱮᱦᱚᱸ ᱠᱚ ᱪᱤᱱᱦᱟᱹᱣᱟ ᱧᱩᱛᱩᱢᱟᱱ ᱵᱟᱹᱣᱩᱞ ᱠᱚᱦᱚᱸ ᱱᱚᱛᱮᱱ ᱠᱷᱚᱡ ᱜᱮᱠᱚ ᱨᱟᱠᱟᱵ ᱦᱮᱡ ᱟᱠᱟᱱᱟ ᱟᱨ ᱵᱤᱨᱵᱷᱩᱢ ᱢᱟᱱᱮ ᱜᱮ ᱡᱚᱭᱫᱮᱵ ᱵᱟᱹᱣᱩᱞ ᱥᱮ ᱥᱟᱱᱛᱤᱱᱤᱠᱮᱛᱚᱱ ᱱᱚᱶᱟ ᱠᱩᱡ ᱡᱟᱭᱜᱟ ᱛᱳ ᱤᱧᱟᱜ ᱢᱚᱱᱮ ᱥᱟᱶ ᱥᱟᱶᱛᱮ ᱥᱟᱱᱟᱢ ᱦᱚᱲ ᱜᱮᱠᱚ ᱢᱚᱱᱮᱭᱟ ᱡᱮ ᱟᱨ ᱠᱟᱱ ᱜᱮᱭᱟ ᱡᱚᱭᱫᱮᱵ ᱠᱮᱸᱫᱩᱞᱤ ᱢᱮᱞᱟ ᱠᱷᱮᱨᱟᱭ ᱦᱟᱴ ᱱᱚᱣᱟ ᱠᱩᱡ ᱫᱚ ᱵᱤᱨᱵᱷᱩᱢ ᱨᱮᱱᱟᱜ ᱥᱚᱫᱚᱨ ᱞᱮᱰᱢᱟᱨ ᱢᱟᱨᱠ ᱠᱟᱱᱟ